ᱜᱤᱫᱽᱨᱟᱹ ᱠᱚ ᱱᱤᱛᱚᱜ ᱨᱮᱱ ᱯᱚᱝ ᱯᱚᱝᱲᱟ ᱠᱚ ᱱᱤᱛᱚᱜ ᱫᱚ ᱥᱟᱬᱮᱥ ᱡᱩᱜᱽ ᱢᱮᱱᱫᱚ ᱥᱟᱭᱮᱱᱥ ᱡᱩᱜᱽ ᱱᱤᱛᱚᱜ ᱱᱚᱣᱟ ᱠᱚᱢᱯᱩᱴᱟᱨ ᱡᱩᱜᱽ ᱨᱮ ᱜᱤᱫᱽᱨᱟᱹ ᱠᱚ ᱟᱹᱰᱤ ᱱᱟᱯᱟᱭ ᱥᱮᱪᱮᱫ ᱫᱚᱨᱠᱟᱨᱚᱜ ᱠᱟᱱᱟ ᱥᱟᱶᱛᱮ ᱟᱵᱚ ᱥᱟᱱᱛᱟᱞᱤ ᱥᱟᱱᱛᱟᱲᱤ ᱦᱚᱸ ᱛᱮ ᱚᱞᱚᱜ ᱯᱟᱲᱦᱟᱣ ᱟᱹᱰᱤ ᱢᱚᱡᱽ ᱛᱮ ᱫᱚᱨᱠᱟᱨᱚᱜ ᱠᱟᱱᱟ ᱜᱤᱫᱽᱨᱟᱹ ᱠᱚ ᱟᱨ ᱥᱟᱬᱮᱥ ᱛᱮ ᱡᱟᱦᱟᱸᱭ ᱯᱟᱲᱦᱟᱣ ᱠᱚᱜᱼᱟᱭ ᱩᱱᱤ ᱜᱤᱫᱽᱨᱟᱹ ᱫᱚ ᱰᱟᱠᱛᱟᱨ ᱤᱧᱡᱤᱱᱤᱭᱟᱨ ᱠᱚᱭ ᱵᱮᱱᱟᱣᱚᱜᱼᱟ ᱟᱨ ᱥᱟᱬᱮᱥ ᱛᱮ ᱯᱟᱲᱦᱟᱣ ᱠᱟᱛᱮᱫ ᱛᱟᱭᱚᱢ ᱟᱭ ᱴᱤ ᱟᱭ ᱰᱤᱯᱞᱳᱢᱟ ᱵᱤᱴᱮᱠ ᱮᱢᱟᱱ ᱛᱮᱱᱟᱜ ᱱᱚᱝᱠᱟᱱᱟᱜ ᱠᱳᱨᱥ ᱠᱚ ᱠᱚᱨᱟᱣ ᱫᱟᱲᱮᱭᱟᱜᱼᱟᱭ ᱟᱨ ᱱᱚᱝᱠᱟ ᱠᱟᱛᱮᱫ ᱩᱱᱤ ᱰᱟᱠᱛᱟᱨ ᱤᱧᱡᱤᱱᱤᱭᱟᱨ ᱠᱚᱭ ᱵᱮᱱᱟᱜᱼᱟ ᱥᱟᱶᱛᱮ ᱨᱮᱹᱞ ᱜᱟᱹᱰᱤ ᱠᱚ ᱩᱰᱟᱹᱱ ᱜᱟᱹᱰᱤ ᱠᱚ ᱠᱟᱹᱨᱠᱷᱟᱱᱟ ᱠᱚᱨᱮᱫ ᱠᱟᱹᱢᱤ ᱫᱟᱲᱮᱭᱟᱜᱼᱟ ᱡᱟᱦᱟᱸᱭ ᱥᱟᱬᱮᱥ ᱛᱮ ᱯᱟᱲᱦᱟᱣ ᱠᱚᱜᱼᱟᱭ ᱟᱨ ᱥᱟᱬᱮᱥ ᱛᱮ ᱯᱟᱲᱦᱟᱜ ᱦᱚᱸ ᱫᱚᱨᱠᱟᱨ ᱜᱮ ᱱᱤᱛᱚᱜ ᱨᱮᱱ ᱯᱚᱝ ᱯᱚᱝᱲᱟ ᱟᱵᱚ ᱨᱮᱱ ᱜᱤᱫᱟᱹᱨ ᱯᱤᱫᱟᱹᱨ ᱠᱚ ᱟᱨ ᱥᱟᱭᱮᱱᱴᱤᱥᱴ ᱠᱚ ᱵᱮᱱᱟᱣ ᱫᱟᱲᱮᱭᱟᱜᱼᱟ ᱥᱟᱭᱮᱱᱥ ᱥᱟᱭᱮᱱᱥ ᱛᱮᱠᱚ ᱯᱟᱲᱦᱟᱣ ᱠᱚᱜ ᱠᱷᱟᱱ ᱢᱤᱫᱴᱟᱹᱱ ᱥᱟᱬᱮᱥᱤᱭᱟᱹ ᱠᱚ ᱦᱩᱭ ᱫᱟᱲᱮᱭᱟᱜᱼᱟ ᱱᱚᱣᱟ ᱫᱤᱥᱚᱢ ᱨᱮ ᱞᱟᱦᱟᱥᱮᱫ ᱠᱚ ᱪᱟᱞᱟᱣ ᱫᱟᱲᱮᱭᱟᱜᱼᱟ ᱟᱨᱠᱚ ᱞᱟᱦᱟ ᱫᱟᱲᱮᱭᱟᱜᱼᱟ ᱩᱛᱱᱟᱹᱣ ᱫᱟᱲᱮᱭᱟᱜᱼᱟ